ᱟᱞᱮᱭᱟᱜ ᱴᱚᱴᱷᱟ ᱨᱮᱫᱚ ᱡᱚᱛᱚ ᱠᱷᱚᱱ ᱵᱟᱹᱲᱛᱤ ᱮᱴᱠᱮᱴᱚᱬᱮ ᱨᱮᱫᱚ ᱦᱚᱲ ᱧᱩᱨᱦᱩᱜ ᱟᱠᱚ ᱡᱮ ᱨᱳᱜ ᱟᱡᱟᱨ ᱵᱤᱢᱟᱨ ᱠᱚ ᱢᱟᱨᱟᱝ ᱢᱟᱨᱟᱝ ᱢᱚᱦᱟᱢᱟᱹᱨᱤ ᱠᱚ ᱦᱤᱡᱩᱜᱼᱟ ᱥᱮ ᱫᱟᱜ ᱠᱚᱨᱮ ᱠᱷᱚᱱᱟᱜ ᱥᱤᱠᱬᱤᱡ ᱜᱮᱨ ᱠᱷᱚᱱᱟᱜ ᱛᱚ ᱚᱱᱟ ᱛᱮᱜᱮ ᱡᱟᱹᱥᱛᱤ ᱵᱤᱢᱟᱨ ᱟᱡᱟᱨ ᱠᱚᱫᱚ ᱟᱞᱮ ᱦᱩᱭᱩᱜᱼᱟ ᱡᱟᱦᱟᱸ ᱫᱚ ᱟᱞᱮ ᱩᱪᱟᱹᱲ ᱟᱞᱮᱭᱟ ᱚᱱᱟᱜᱮ ᱟᱞᱮ ᱟᱛᱳ ᱨᱮᱫᱚ ᱟᱞᱮ ᱴᱚᱴᱷᱟ ᱨᱮᱫᱚ ᱡᱟᱹᱥᱛᱤ ᱢᱮᱱᱟᱜᱼᱟ ᱟᱨ ᱚᱱᱟ ᱫᱚ ᱩᱪᱟᱹᱲ ᱟᱠᱟᱜᱮ ᱛᱟᱦᱮᱱᱟ ᱡᱟᱦᱟᱸ ᱢᱟᱨᱟᱝ ᱢᱟᱨᱟᱝ ᱯᱷᱳᱠᱥ ᱨᱳᱜᱽ ᱠᱚ ᱡᱚᱛᱚ ᱞᱮᱠᱟᱱᱟᱜ ᱢᱮᱱᱟᱜᱼᱟ ᱛᱚ ᱚᱱᱟᱜᱮ ᱟᱞᱮ ᱴᱚᱴᱷᱟ ᱨᱮᱫᱚ ᱡᱟᱹᱥᱛᱤ ᱢᱮᱱᱟᱜᱼᱟ ᱛᱚ ᱚᱱᱟᱜᱮ ᱩᱪᱟᱹᱲᱚᱜᱼᱟ ᱚᱱᱟ ᱛᱮᱜᱮ ᱡᱟᱹᱥᱛᱤ ᱟᱞᱮ ᱫᱚ ᱮᱴᱠᱮᱴᱚᱬᱮ ᱵᱩᱡᱷᱟᱹᱣᱟᱞᱮ ᱟᱨ ᱚᱱᱟᱜᱮ ᱚᱱᱟ ᱨᱮᱱᱟᱜ ᱟᱡᱟᱨ ᱜᱮ ᱢᱮᱱᱟᱜᱼᱟ ᱟᱞᱮ ᱴᱷᱮᱱ ᱫᱚ ᱡᱟᱹᱥᱛᱤ